ᱤᱧ ᱫᱚ ᱠᱟᱹᱴᱤᱪ ᱠᱷᱚᱱ ᱜᱮ ᱦᱳᱥᱴᱮᱞ ᱨᱤᱧ ᱦᱳᱥᱴᱮᱞ ᱨᱮᱜᱮ ᱠᱚ ᱵᱷᱚᱨᱛᱤ ᱟᱠᱟᱫᱤᱧ ᱛᱟᱦᱮᱸᱱᱟ ᱟᱨ ᱚᱸᱰᱮ ᱠᱷᱚᱱ ᱜᱮ ᱤᱧᱟᱹᱜ ᱯᱩᱭᱞᱩ ᱚᱱᱟ ᱯᱟᱲᱦᱟᱣ ᱫᱚ ᱠᱟᱹᱴᱤᱪ ᱨᱮᱫᱚ ᱤᱧ ᱫᱚ ᱪᱮᱫ ᱜᱮ ᱵᱟᱹᱧ ᱵᱩᱡᱮᱫ ᱛᱟᱦᱮᱸᱱᱟ ᱦᱳᱥᱴᱮᱞ ᱨᱮ ᱫᱚᱢᱮᱧ ᱨᱟᱜ ᱮᱫ ᱛᱟᱦᱮᱸᱱᱟ

ᱚᱱᱟ ᱦᱳᱥᱴᱮᱞ ᱨᱮᱱ ᱩᱱᱠᱩ ᱢᱮᱢ ᱛᱟᱠᱚ ᱩᱱᱠᱩ ᱠᱚ ᱫᱚᱦᱚ ᱞᱮᱫᱤᱧᱟ ᱛᱷᱤᱨ ᱵᱟᱲᱟ ᱞᱮᱫᱤᱧᱟ ᱠᱚ ᱚᱱᱟ ᱛᱟᱭᱚᱱ ᱤᱧ ᱤᱧ ᱳᱭᱟᱱ ᱨᱮᱠᱚ ᱵᱷᱚᱨᱛᱤ ᱠᱤᱫᱤᱧᱟ ᱳᱭᱟᱱ ᱨᱮ ᱯᱟᱲᱦᱟᱣ ᱠᱟᱛᱮᱫ ᱤᱧ ᱯᱳᱨ ᱯᱟᱥ ᱠᱤᱫᱟᱹᱧ ᱚᱱᱟ ᱛᱟᱭᱚᱢ ᱤᱧ ᱟᱨᱚ ᱢᱤᱫᱴᱮᱱ ᱯᱷᱟᱭᱤᱵ ᱨᱮ ᱡᱚᱠᱷᱚᱱ ᱠᱚ ᱵᱷᱚᱨᱛᱤᱧᱟ ᱚᱱᱟ ᱫᱚ ᱟᱨᱤᱚ ᱢᱤᱫᱴᱮᱡ ᱦᱳᱥᱴᱮᱞ ᱨᱮᱠᱚ ᱵᱷᱚᱨᱛᱤ ᱞᱮᱫᱤᱧᱟ ᱚᱸᱰᱮ ᱠᱷᱚᱱ ᱚᱸᱰᱮ ᱠᱷᱚᱱ ᱤᱧ ᱢᱟᱫᱷᱚᱢᱤᱠ ᱤᱧ ᱯᱟᱥ ᱠᱮᱫᱟ ᱟᱞᱮ ᱫᱚ ᱤᱧ ᱵᱟᱵᱟ ᱫᱚ ᱪᱟᱹᱥᱤ ᱠᱟᱱᱟᱭ ᱴᱟᱠᱟ ᱯᱚᱭᱥᱟ ᱵᱟᱝ ᱠᱷᱟ ᱛᱤᱨ ᱟᱫᱚ ᱦᱳᱥᱴᱮᱞ ᱨᱮᱫᱚ ᱵᱟᱝ ᱠᱚ ᱯᱟᱲᱦᱟᱣ ᱚᱪᱚ ᱫᱟᱲᱮᱭᱟᱫᱤᱧᱟ ᱟᱹᱛᱩ ᱚᱲᱟᱜ ᱠᱷᱚᱡ ᱜᱮ ᱤᱞᱮᱵᱷᱮᱱ ᱴᱩᱭᱮᱞᱵᱷ ᱫᱩᱧ ᱯᱟᱥ ᱠᱮᱫᱟ ᱟᱨ ᱱᱮᱛᱟᱨ ᱫᱚ ᱤᱧ ᱫᱚ ᱠᱚᱞᱮᱡᱽ ᱨᱮ ᱠᱚᱞᱮᱡᱽ ᱨᱮᱧ ᱯᱟᱲᱦᱟᱜ ᱛᱟᱦᱮᱸᱱᱟ ᱥᱮᱠᱮᱱᱰ ᱤᱭᱟᱨᱮ ᱱᱚᱶᱟ ᱵᱟ ᱵᱚᱨᱫᱷᱚᱢᱟᱱ ᱨᱮᱭᱟᱜ ᱢᱟᱱᱠᱚᱲ ᱠᱚᱞᱮᱡᱽ ᱨᱮ ᱠᱟᱴᱤᱡ ᱨᱮᱫᱚ ᱩᱱᱟᱹᱜ ᱵᱟᱹᱧ ᱵᱩᱡ ᱟᱠᱟᱫ ᱛᱟᱦᱮᱸᱱᱟ ᱪᱮᱫ ᱞᱮᱠᱟ ᱠᱟᱛᱮᱫ ᱠᱚ ᱯᱟᱲᱦᱟᱣ ᱚᱪᱚᱧ ᱠᱟᱱᱟ ᱛᱤᱱᱟᱹᱜ ᱯᱚᱭᱥᱟ ᱠᱚ ᱠᱷᱚᱨᱚᱪ ᱟᱠᱟᱫᱟ ᱤᱧ ᱯᱤᱪᱷᱚᱱ ᱨᱮ ᱟᱨ ᱱᱮᱛᱟᱨ ᱫᱤᱧ ᱱᱮᱛᱟᱨ ᱤᱧ ᱵᱩᱡ ᱮᱫᱟ ᱯᱚᱭᱥᱟ ᱨᱮᱭᱟᱜ ᱢᱩᱞᱞᱚ ᱫᱚ